ᱟᱫᱚ ᱱᱚᱜᱼᱚᱭ ᱟᱞᱮ ᱟᱹᱛᱩ ᱨᱮᱫᱚ ᱩᱸ ᱫᱟᱸᱥᱟᱭ ᱫᱚ ᱟᱹᱰᱤ ᱡᱳᱨ ᱠᱚ ᱠᱩᱥᱤᱭᱟᱜᱼᱟ ᱟᱨ ᱮᱱᱮᱡ ᱫᱚᱠᱚ ᱮᱱᱮᱡ ᱜᱮᱭᱟ ᱟᱫᱚ ᱡᱩᱣᱟᱹᱱ ᱠᱚᱲᱟ ᱠᱚᱫᱚ ᱟᱫᱚ ᱱᱚᱸᱰᱮ ᱫᱚ ᱜᱩᱨᱩ ᱵᱟᱱᱩᱜ ᱠᱚᱣᱟ ᱛᱚ ᱟᱫᱚ ᱛᱟᱞᱦᱮ ᱮᱴᱟᱜ ᱴᱚᱞᱟ ᱛᱮ ᱮᱱᱮᱡ ᱠᱚ ᱪᱟᱞᱟᱜᱼᱟ ᱟᱫᱚ ᱱᱚᱝᱠᱟ ᱠᱚ ᱪᱟᱞᱟᱜᱼᱟ ᱟᱫᱚ ᱚᱸᱰᱮ ᱠᱷᱚᱱ ᱫᱟᱸᱥᱟᱭ ᱦᱟᱸᱰᱮᱼᱱᱟᱰᱮ ᱠᱚ ᱮᱱᱮᱡᱟ ᱟᱨ ᱱᱚᱜᱼᱚ ᱱᱚᱶᱟ ᱯᱚᱨᱚᱵ ᱡᱟᱦᱟᱸ ᱟᱵᱚ ᱯᱚᱨᱚᱵ ᱠᱚ ᱦᱩᱭᱩᱜᱼᱟ ᱯᱟᱛᱟ ᱯᱚᱨᱚᱵ ᱟᱫᱚ ᱚᱸᱰᱮ ᱦᱚᱸ ᱦᱳᱭᱛᱳ ᱦᱩᱭᱩᱜ ᱠᱟᱱᱟ ᱮᱱᱮᱡᱼᱥᱮᱹᱨᱮᱹᱧ ᱟᱫᱚ ᱚᱸᱰᱮ ᱦᱚᱸ ᱡᱩᱣᱟᱹᱱ ᱠᱚᱲᱟ ᱠᱚᱦᱚᱸ ᱮᱱᱮᱡ ᱠᱚ ᱪᱟᱞᱟᱜᱼᱟ ᱟᱞᱮ ᱱᱚᱸᱰᱮ ᱫᱚ ᱥᱚᱨᱦᱟᱭ ᱦᱚᱸ ᱵᱤᱥᱤ ᱵᱟᱠᱚ ᱮᱱᱮᱡᱟ ᱛᱟᱞᱦᱮ ᱮᱴᱟᱜ ᱟᱹᱛᱩ ᱛᱮ ᱪᱟᱞᱟᱜ ᱟᱠᱚ ᱡᱩᱣᱟᱹᱱ ᱠᱚᱲᱟᱠᱚ ᱟᱨ ᱚᱸᱰᱮ ᱥᱮᱹᱨᱮᱹᱧ ᱥᱚᱨᱦᱟᱭ ᱠᱚ ᱮᱱᱮᱡᱟ ᱨᱩᱭᱟᱠᱚ ᱱᱚᱜᱼᱚ ᱱᱚᱝᱠᱱᱟᱜ ᱮᱱᱮᱡᱼᱥᱮᱹᱨᱮᱹᱧ ᱨᱮ ᱡᱚᱯᱲᱟᱣ ᱡᱩᱣᱟᱹᱱ ᱠᱚᱲᱟ ᱠᱚᱫᱚ ᱢᱮᱱᱟᱜ ᱠᱚᱣᱟ